ᱯᱮᱲᱟ ᱦᱚᱲᱚᱜ ᱪᱟᱞᱟᱜ ᱞᱟᱹᱜᱤᱫ ᱛᱮ ᱢᱤᱫᱴᱮᱱ ᱜᱟᱹᱰᱤᱧ ᱵᱷᱟᱲᱟ ᱠᱮᱫᱟ ᱠᱤᱱᱛᱩ ᱩᱱᱤ ᱰᱟᱭᱵᱷᱟᱨ ᱛᱟᱲᱟᱛᱟᱲᱤ ᱜᱟᱹᱰᱤ ᱵᱟᱭ ᱟᱜᱩᱭᱮᱫᱟ ᱠᱤᱱᱛᱩ ᱛᱟᱲᱟ ᱛᱟᱲᱤ ᱥᱮᱱᱚᱜ ᱨᱮᱭᱟᱜ ᱵᱮᱯᱟᱨ ᱢᱮᱱᱟᱜᱼᱟ ᱚᱸᱰᱮ ᱫᱚ ᱠᱤᱱᱛᱩ ᱵᱟᱭ ᱟᱜᱩ ᱞᱮᱫ ᱛᱮ ᱤᱧ ᱢᱤᱫᱴᱮᱱ ᱜᱟᱹᱰᱤ ᱟᱵᱟᱨᱤᱧ ᱵᱷᱟᱲᱟ ᱠᱮᱫᱟ ᱟᱨ ᱚᱱᱟ ᱜᱟᱹᱰᱤ ᱛᱮᱞᱮ ᱪᱟᱞᱟᱣ ᱮᱱᱟ